ᱡᱚᱠᱷᱚᱱ ᱜᱮ ᱯᱳᱭᱞᱳ ᱨᱮ ᱱᱟᱣᱟ ᱫᱟᱜ ᱦᱮᱡᱱᱟ ᱤᱱᱟᱹ ᱯᱚᱨᱮ ᱦᱟᱹᱠᱩ ᱠᱚ ᱟᱹᱜᱩ ᱦᱩᱭᱱᱟ ᱟᱨ ᱩᱱᱟᱹᱜ ᱵᱚᱲᱚᱼᱵᱚᱲᱚ ᱦᱟᱹᱠᱩ ᱠᱚ ᱟᱹᱜᱩ ᱠᱟᱛᱮᱫ ᱚᱱᱟ ᱠᱷᱟᱫᱽ ᱠᱚ ᱮᱢ ᱦᱩᱭᱱᱟ ᱩᱱᱠᱩ ᱩᱱᱠᱩ ᱠᱚ ᱞᱟᱹᱜᱤᱫ ᱟᱲᱟᱜ ᱵᱟᱲᱟ ᱦᱩᱭᱱᱟ ᱦᱟᱹᱠᱩ ᱟᱲᱟᱜ ᱵᱟᱲᱟ ᱠᱟᱛᱮᱫ ᱤᱱᱟᱹ ᱯᱚᱨᱮ ᱠᱤᱪᱷᱩ ᱫᱤᱱ ᱦᱩᱭᱱᱟ ᱠᱚ ᱥᱟᱵ ᱵᱟᱲᱟ ᱦᱩᱭᱱᱟ ᱥᱟᱵ ᱡᱟᱞᱟᱢᱛᱮ ᱥᱟᱵ ᱵᱟᱲᱟ ᱦᱩᱭᱱᱟ ᱥᱟᱵ ᱵᱟᱲᱟ ᱦᱩᱭ ᱠᱟᱛᱮᱫ ᱟᱹᱠᱷᱨᱤᱧ ᱠᱚ ᱟᱹᱰᱤ ᱠᱤᱪᱷᱩ ᱟᱭᱢᱟ ᱦᱩᱭᱱᱟ ᱛᱟᱨᱯᱚᱨᱮ ᱟᱨᱚ ᱚᱱᱠᱟ ᱜᱮ ᱫᱟᱜ ᱠᱚᱫᱚ ᱫᱟᱜ ᱠᱚ ᱚᱱᱛᱮ ᱠᱷᱟᱫᱽ ᱠᱚ ᱮᱢ ᱦᱩᱭᱩᱜ ᱠᱟᱱ ᱛᱟᱦᱮᱱᱟ ᱚᱱᱟ ᱠᱚᱜᱮ